ᱟᱢ ᱪᱮᱫ ᱮᱢ ᱢᱚᱱᱮᱭᱟ ᱡᱮ ᱡᱩᱣᱟᱹᱱ ᱠᱚ ᱠᱷᱮᱞᱳᱰᱨᱮ ᱥᱮᱞᱮᱫᱚᱜ ᱞᱟᱹᱜᱤᱫ ᱡᱚᱛᱷᱮᱥᱴᱚ ᱩᱛᱱᱟᱹᱣ ᱵᱟᱝ ᱦᱩᱭ ᱟᱠᱟᱱᱟ ᱟᱨ ᱳᱞᱟᱱ ᱥᱩᱡᱳᱜ ᱥᱩᱵᱤᱫᱷᱟ ᱵᱟᱹᱱᱩᱜᱼᱟ ᱠᱷᱮᱞᱳᱰ ᱯᱟᱥᱱᱟᱣ ᱞᱟᱹᱜᱤᱫ ᱪᱮᱫ ᱞᱟᱹᱜᱤᱫ ᱠᱚᱨᱟᱣ ᱞᱟᱹᱠᱛᱤ ᱠᱟᱱᱟ ᱠᱷᱮᱞᱳᱰ ᱫᱚ ᱠᱚᱲᱟ ᱠᱚᱠᱚ ᱮᱱᱮᱡ ᱠᱟᱱ ᱜᱮᱭᱟ ᱟᱹᱛᱩ ᱴᱚᱞᱟ ᱠᱚᱨᱮᱜ ᱯᱷᱩᱴᱵᱚᱞ ᱠᱤᱨᱠᱮᱴ ᱠᱚ ᱢᱮᱱᱠᱷᱟᱱ ᱮᱱᱮᱡ ᱪᱟᱞᱟᱜ ᱠᱟᱱᱟ ᱠᱚ ᱢᱮᱱᱠᱷᱟᱱ ᱵᱟᱦᱨᱮ ᱠᱚᱨᱮᱜ ᱱᱚᱝᱠᱟᱱ ᱫᱟᱣ ᱥᱚᱥᱛᱷᱟ ᱨᱮᱫᱚ ᱱᱤᱛᱤᱧ ᱧᱮᱞᱮᱫ ᱠᱚᱣᱟ ᱟᱛᱳ ᱚᱲᱟᱜ ᱜᱟᱶᱛᱟ ᱠᱚᱨᱮᱜ ᱠᱮᱞᱟᱵᱽ ᱠᱚᱨᱮ ᱠᱚ ᱮᱱᱮᱡ ᱠᱟᱱᱟ ᱩᱱᱠᱩ ᱡᱚᱫᱤ ᱱᱚᱣᱟ ᱥᱩᱡᱳᱜ ᱠᱚ ᱧᱟᱢᱟ ᱮᱱᱮᱡ ᱨᱮᱭᱟᱜ ᱛᱟᱦᱞᱮ ᱴᱷᱤᱠ ᱠᱚ ᱞᱟᱦᱟ ᱪᱟᱞᱟᱜᱼᱟ ᱟᱨ ᱟᱠᱚᱣᱟᱜ ᱮᱱᱮᱡ ᱠᱚ ᱮᱢᱟᱱ ᱠᱚ ᱯᱟᱥᱱᱟᱣ ᱫᱟᱲᱮᱨ ᱠᱮᱭᱟ